ᱱᱚᱣᱟ ᱵᱮᱵᱽᱥᱟ ᱮᱦᱚᱵ ᱥᱟᱶᱛᱮ ᱢᱮᱥᱟ ᱚᱱᱩᱥᱴᱷᱟᱱ ᱫᱚ ᱵᱟᱹᱧ ᱫᱟᱲᱮᱭᱟᱜᱼᱟ ᱱᱚᱣᱟ ᱵᱮᱵᱽᱥᱟ ᱞᱟᱹᱜᱤᱫ ᱛᱚ ᱢᱤᱫᱴᱟᱝ ᱢᱟᱨᱟᱝ ᱢᱩᱞ ᱫᱷᱚᱱ ᱦᱚᱸ ᱞᱟᱹᱠᱛᱤᱜ ᱠᱟᱱᱟ ᱪᱮᱫᱟᱜ ᱵᱟᱝ ᱥᱮ ᱵᱮᱵᱽᱥᱟ ᱞᱟᱹᱜᱤᱫ ᱫᱚ ᱢᱩᱞ ᱫᱷᱚᱱ ᱵᱟᱝ ᱛᱟᱦᱮᱸ ᱞᱮᱱᱠᱷᱟᱱ ᱵᱮᱵᱽᱥᱟ ᱫᱚ ᱵᱟᱢ ᱫᱟᱲᱮᱭᱟᱜᱼᱟ ᱵᱮᱵᱽᱥᱟ ᱠᱷᱟᱹᱛᱤᱨ ᱫᱚ ᱵᱮᱵᱽᱥᱟ ᱦᱚᱸ ᱥᱮᱲᱟ ᱞᱟᱹᱜᱤᱫ ᱦᱩᱭᱩᱜᱼᱟ ᱡᱮ ᱠᱳᱱᱳ ᱵᱮᱵᱽᱥᱟ ᱮᱦᱚᱵ ᱞᱟᱹᱜᱤᱫ ᱛᱚ ᱨᱟᱹᱥᱠᱟᱹ ᱫᱚ ᱢᱮᱱᱟᱜ ᱜᱮᱭᱟ ᱢᱮᱱᱠᱷᱟᱱ ᱢᱩᱞ ᱫᱷᱚᱱ ᱜᱮ ᱡᱩᱫᱤ ᱵᱟᱝ ᱛᱟᱦᱮᱱ ᱛᱟᱢᱟ ᱛᱟᱞᱦᱮ ᱠᱷᱟᱱ ᱫᱚ ᱪᱤᱠᱟᱹ ᱛᱮ ᱵᱮᱵᱽᱥᱟ ᱫᱚᱢ ᱮᱦᱚᱵᱟ ᱟᱢᱟᱜ ᱢᱩᱞ ᱫᱷᱚᱱ ᱜᱮ ᱡᱩᱫᱤ ᱠᱚᱢ ᱧᱚᱜ ᱜᱮ ᱛᱟᱦᱮᱱᱟ ᱟᱨ ᱵᱮᱵᱽᱥᱟᱢ ᱮᱦᱚᱵᱟ ᱵᱮᱵᱽᱥᱟ ᱨᱮᱫᱚ ᱥᱚᱵᱽ ᱥᱚᱢᱚᱭ ᱜᱮ ᱟᱫᱚᱢ ᱫᱤᱱ ᱦᱤᱞᱳᱜ ᱫᱚ ᱵᱟᱹᱲᱛᱤᱜᱼᱟ ᱟᱫᱚᱢ ᱫᱤᱱ ᱦᱤᱞᱳᱜ ᱫᱚ ᱠᱚᱢᱚᱜᱼᱟ ᱚᱱᱟ ᱥᱟᱶᱛᱮ ᱵᱮᱵᱽᱥᱟ ᱨᱮ ᱢᱚᱱᱚᱡᱳᱜᱽ ᱦᱚᱸ ᱮᱢ ᱦᱩᱭᱩᱜᱼᱟ ᱵᱟᱝᱠᱷᱟᱱ ᱫᱚ ᱵᱮᱵᱽᱥᱟ ᱫᱚ ᱵᱟᱝ ᱜᱟᱱᱚᱜᱼᱟ